ᱱᱮᱛᱟᱨ ᱫᱚ ᱱᱚᱣᱟ ᱠᱟᱱᱟ ᱡᱮ ᱢᱟᱲᱟᱝ ᱱᱚᱝᱠᱟᱜᱮ ᱦᱩᱲᱩ ᱪᱟᱣᱞᱮ ᱠᱚ ᱵᱟᱝ ᱛᱟᱦᱮᱸ ᱠᱟᱱᱟ ᱟᱫᱚ ᱡᱚᱸᱰᱨᱟ ᱠᱚ ᱜᱩᱦᱩᱢ ᱠᱚ ᱛᱟᱦᱮᱱ ᱵᱚ ᱪᱟᱥᱟ ᱟᱫᱚ ᱜᱩᱦᱩᱢ ᱠᱚᱜᱮ ᱫᱟᱠᱟ ᱵᱟᱲᱟ ᱠᱟᱛᱮᱫ ᱵᱚ ᱡᱚᱢ ᱛᱟᱦᱮᱱᱟ ᱛᱚ ᱱᱤᱛᱳᱜ ᱦᱚᱸ ᱢᱮᱱᱟᱜ ᱠᱚᱜᱮᱭᱟ ᱡᱟᱦᱟᱸ ᱡᱮ ᱡᱚᱢᱮᱜᱼᱟ ᱠᱚ ᱜᱩᱦᱩᱢ ᱫᱟᱠᱟ ᱠᱟᱛᱮᱫ ᱥᱮ ᱡᱚᱸᱰᱨᱟ ᱫᱟᱠᱟ ᱠᱟᱛᱮᱫ ᱠᱚ ᱡᱚᱢᱮᱫ ᱩᱱᱠᱩ ᱱᱤᱛᱳᱜ ᱦᱚᱸ ᱢᱮᱱᱟᱜ ᱠᱚᱜᱮᱭᱟ ᱟᱫᱚ ᱱᱤᱛᱳᱜ ᱡᱟᱦᱟᱸ ᱞᱮᱠᱟ ᱪᱟᱞᱟᱜ ᱠᱟᱱᱟ ᱟᱵᱚ ᱵᱚ ᱧᱮᱞ ᱛᱤᱭᱳᱜᱮᱜᱼᱟ ᱱᱤᱛᱳᱜ ᱫᱚ ᱦᱩᱲᱩ ᱪᱟᱣᱞᱮ ᱵᱚ ᱨᱟᱠᱟᱵ ᱠᱮᱜᱼᱟ ᱟᱨ ᱱᱤᱛᱳᱜ ᱫᱚ ᱦᱩᱲᱩ ᱪᱟᱣᱞᱮ ᱜᱮ ᱡᱟᱹᱥᱛᱤ ᱵᱚ ᱤᱭᱟᱹᱭᱮᱜᱼᱟ ᱪᱟᱥᱮᱜᱼᱟ ᱚᱱᱟ ᱤᱫᱤ ᱠᱟᱛᱮᱫ ᱱᱤᱛᱳᱜ ᱱᱤᱛᱳᱜ ᱫᱚ ᱵᱟᱝ ᱵᱟᱝᱵᱚ ᱡᱚᱢᱮᱜᱼᱟ ᱡᱟᱦᱟᱸ ᱞᱮᱠᱟ ᱡᱚᱸᱰᱨᱟ ᱟᱨ ᱜᱩᱦᱩᱢ ᱠᱚᱫᱚ ᱟᱫᱚ ᱱᱤᱭᱟᱹ ᱦᱚᱸᱵᱚ ᱪᱟᱥ ᱜᱮᱭᱟ ᱢᱟᱲᱟᱝ ᱠᱷᱚᱱ ᱠᱚ ᱪᱟᱥ ᱟᱠᱟᱫᱼᱟ ᱦᱩᱲᱩ ᱟᱨ ᱜᱩᱦᱩᱢ ᱟᱨ ᱡᱚᱸᱰᱨᱟ ᱟᱨ ᱟᱹᱰᱤ ᱜᱟᱱ ᱱᱚᱝᱠᱟ ᱜᱮ ᱡᱟᱹᱲᱤ ᱠᱚ ᱟᱹᱰᱤ ᱟᱭᱢᱟ ᱟᱹᱰᱤ ᱜᱟᱱ ᱟᱫᱚ ᱚᱱᱟᱛᱮ ᱱᱤᱛᱳᱜ ᱦᱚᱸ ᱢᱮᱱᱟᱜ ᱠᱚᱜᱮᱭᱟ ᱡᱟᱦᱟᱸ ᱞᱮᱠᱟ ᱡᱟᱦᱟᱸᱭ ᱠᱚᱠᱚ ᱡᱚᱢ ᱠᱟᱜᱼᱟ ᱢᱟᱲᱟᱝ ᱨᱮ ᱩᱱᱠᱩ ᱦᱚᱸ ᱱᱤᱛᱳᱜ ᱢᱮᱱᱟᱜ ᱟᱠᱟᱫ ᱠᱚᱜᱮᱭᱟ ᱦᱟᱲᱟᱢ ᱵᱩᱰᱷᱤ ᱭᱮᱱ ᱜᱮᱭᱟ ᱠᱚ ᱟᱨ ᱱᱤᱛᱳᱜ ᱦᱚᱸ ᱢᱮᱱᱟᱜ ᱠᱚᱜᱮᱭᱟ ᱟᱫᱚ ᱚᱱᱟᱛᱤᱧ ᱢᱮᱱᱟ ᱱᱤᱛᱳᱜ ᱡᱟᱦᱟᱸ ᱞᱮᱠᱟ ᱟᱞᱮ ᱥᱮᱬᱟᱭᱮᱱᱟ ᱱᱤᱛᱳᱜ ᱟᱞᱮ ᱟᱞᱮ ᱱᱤᱛᱳᱜ ᱦᱩᱲᱩ ᱪᱟᱣᱞᱮ ᱞᱮ ᱨᱟᱠᱟᱵ ᱠᱮᱜᱼᱟ ᱚᱱᱟᱜᱮ ᱱᱤᱛᱳᱜ ᱞᱮ ᱡᱚᱢ ᱵᱟᱲᱟᱭᱮᱜᱼᱟ